ᱦᱮᱞᱳ ᱡᱚᱦᱟᱨ ᱜᱮ ᱚᱸᱻ ᱟᱢᱫᱚ ᱚᱠᱚᱭ ᱚᱸᱻ ᱦᱚᱸ ᱟᱪᱪᱷᱟ ᱟᱪᱪᱷᱟ ᱦᱳᱭ ᱟᱫᱚ ᱪᱮᱫ ᱠᱷᱚᱵᱚᱨ ᱦᱳᱭ ᱦᱳᱭ ᱵᱟᱰᱟᱭ ᱜᱤᱭᱟᱹᱧ ᱛᱮᱦᱮᱧ ᱫᱚ ᱥᱮᱛᱟᱜ ᱨᱮ ᱨᱩᱴᱤᱧ ᱵᱮᱱᱟᱣ ᱠᱟᱜᱼᱟ ᱟᱨ ᱚᱱᱟ ᱯᱚᱨᱮ ᱱᱟᱥᱛᱟ ᱵᱟᱲᱟ ᱠᱟᱛᱮ ᱫᱟᱠᱟ ᱠᱩᱧ ᱤᱥᱤᱱ ᱠᱮᱜᱼᱟ ᱩᱛᱩ ᱠᱚ ᱡᱤᱞ ᱩᱛᱩ ᱠᱚ ᱟᱲᱟᱜ ᱩᱛᱩ ᱠᱚ ᱦᱮᱸ ᱥᱤᱵᱤᱞ ᱜᱮ ᱦᱮᱸ ᱟᱞᱮ ᱥᱮᱫ ᱫᱚ ᱧᱟᱢᱚᱜ ᱜᱮᱭᱟ ᱥᱟᱹᱨᱟᱹᱭᱠᱮᱞᱞᱟ ᱨᱮ ᱢᱚᱭᱴᱷᱟ ᱠᱚ ᱧᱟᱢᱚᱜᱼᱟ ᱞᱟᱹᱰᱩ ᱚᱱᱟ ᱠᱚ ᱧᱟᱢᱚᱜᱼᱟ ᱦᱤᱡᱩᱜ ᱯᱮ ᱡᱚᱢ ᱤᱫᱤ ᱯᱮ ᱦᱳᱭ ᱡᱚᱢ ᱟᱞᱮ ᱥᱩᱠᱨᱤ ᱡᱤᱞ ᱠᱚ ᱫᱤᱱᱜᱮ ᱥᱚᱯᱛᱟᱠᱮ ᱥᱚᱯᱛᱟ ᱦᱮᱸ ᱟᱹᱠᱷᱨᱤᱧ ᱜᱮᱭᱟ ᱠᱚ ᱨᱟᱡᱽᱱᱚᱜᱚᱨ ᱨᱮᱫᱚ ᱚᱸᱰᱮ ᱠᱷᱚᱱ ᱜᱮᱞᱮ ᱟᱹᱜᱩᱭᱟ ᱟᱨ ᱵᱟᱝᱠᱷᱟᱱ ᱫᱚ ᱱᱚᱛᱮ ᱨᱮᱦᱚᱸ ᱧᱟᱢᱚᱜ ᱜᱮᱭᱟ ᱦᱮᱸ ᱧᱟᱢᱚᱜ ᱟᱠᱚ ᱡᱮᱛᱮ ᱨᱮᱜᱮ ᱟᱞᱮ ᱱᱚᱛᱮ ᱱᱚᱛᱮ ᱵᱟᱠᱚ ᱠᱩᱴᱟᱹᱢ ᱩᱱᱟᱹᱜ ᱫᱚ ᱵᱟᱝᱜᱮ ᱡᱤᱞ ᱜᱮ ᱧᱟᱢᱚᱜᱼᱟ ᱥᱩᱠᱨᱤ ᱡᱤᱞ ᱠᱚ ᱥᱤᱢ ᱡᱤᱞ ᱯᱳᱞᱴᱤ ᱡᱤᱞ ᱦᱟᱹᱠᱩ ᱠᱚᱫᱚ ᱱᱚᱛᱮ ᱫᱚ ᱩᱱᱟᱹᱜ ᱫᱚ ᱟᱨ ᱚᱠᱟᱨᱮᱢ ᱠᱤᱨᱤᱧ ᱠᱚᱣᱟ ᱠᱤᱨᱤᱧ ᱡᱟᱹᱱᱤᱜᱮ ᱱᱚᱛᱮ ᱫᱚ ᱦᱮᱸ ᱱᱚᱛᱮ ᱫᱚ ᱢᱮᱱᱟᱜ ᱜᱮᱭᱟ ᱟᱫᱚ ᱟᱹᱰᱤ ᱡᱷᱟᱹᱞ ᱡᱷᱟᱹᱞ ᱨᱮ ᱢᱮᱱᱟᱜᱼᱟ ᱟᱫᱚ ᱩᱱᱟᱹᱜ ᱤᱭᱟᱹ ᱡᱷᱟᱹᱞ ᱠᱚᱨᱮᱱ ᱥᱮ ᱡᱷᱟᱹᱞ ᱠᱷᱚᱱ ᱫᱚ ᱵᱟᱞᱮ ᱟᱹᱜᱩ ᱠᱚᱣᱟ ᱠᱤᱨᱤᱧ ᱜᱮ ᱠᱤᱨᱤᱧ ᱠᱟᱛᱮ ᱜᱮᱞᱮ ᱡᱚᱢ ᱠᱚᱣᱟ ᱠᱤᱨᱤᱧ ᱠᱟᱛᱮ ᱜᱮ ᱦᱳᱭ ᱦᱳᱭ ᱪᱟᱞᱟᱜ ᱟᱞᱮ ᱦᱟᱹᱠᱩ ᱠᱚᱞᱮ ᱟᱹᱜᱩ ᱛᱟᱨᱟ ᱠᱚᱣᱟ ᱤᱱᱟᱹ ᱫᱚ ᱟᱯᱮ ᱥᱮᱫ ᱢᱟ ᱫᱚᱢᱮ ᱥᱟᱥᱛᱟ ᱜᱮᱭᱟ ᱠᱚ ᱦᱳᱭ ᱛᱚ ᱪᱟᱞᱟᱜ ᱟᱞᱮ ᱟᱯᱮ ᱦᱚᱸ ᱦᱤᱡᱩᱜ ᱯᱮ ᱥᱟᱹᱨᱟᱹᱭᱠᱮᱞᱞᱟ ᱥᱮᱫ ᱞᱟᱹᱰᱩ ᱡᱚᱢ ᱦᱳᱭ ᱢᱟᱲᱟᱝ ᱯᱷᱳᱱ ᱯᱮ ᱟᱨ ᱦᱤᱡᱩᱜ ᱯᱮ ᱱᱟᱦᱟᱜ ᱤᱱᱟᱹ ᱫᱚ ᱟᱞᱮ ᱦᱚᱸᱞᱮ ᱨᱮᱰᱤ ᱦᱟᱛᱟᱲ ᱠᱟᱜᱼᱟ ᱫᱟᱠᱟᱼᱩᱛᱩ ᱠᱚ ᱡᱤᱞ ᱩᱛᱩ ᱠᱚ ᱦᱳᱭ ᱤᱥᱤᱱ ᱵᱟᱥᱟᱝ ᱠᱟᱛᱮ ᱞᱮ ᱫᱚᱦᱚ ᱠᱟᱜᱼᱟ ᱦᱳᱭ ᱚᱱᱟᱜᱮ ᱦᱮᱡ ᱠᱟᱛᱮ ᱫᱚ ᱟᱨ ᱦᱤᱡᱩᱜ ᱠᱷᱟᱱ ᱯᱮ ᱦᱟᱹᱠᱩ ᱠᱚ ᱟᱹᱜᱩ ᱛᱟᱨᱟ ᱠᱚᱯᱮ ᱟᱯᱮ ᱦᱚᱸ ᱚᱸᱻ ᱚᱸᱻ ᱥᱟᱺᱜᱤᱧ ᱫᱚ ᱥᱟᱺᱜᱤᱧ ᱜᱮᱭᱟ ᱟᱫᱚ ᱟᱹᱜᱩ ᱵᱚᱞᱚ ᱠᱚᱯᱮ ᱡᱩᱫᱤ ᱤᱱᱟᱹᱜ ᱛᱮᱦᱟᱸᱜ ᱦᱳᱭ ᱟᱨ ᱱᱤᱛᱚᱜ ᱫᱚ ᱥᱮᱛᱳᱝ ᱦᱚᱸ ᱥᱮᱛᱳᱝ ᱮᱜ ᱫᱚᱭ ᱜᱮᱡᱽᱞᱟ ᱜᱚᱜ ᱜᱮᱭᱟ ᱠᱚ ᱦᱮᱸ ᱪᱟᱹᱛᱼᱵᱟᱹᱭᱥᱟᱹᱠᱷ ᱫᱤᱱ ᱦᱚᱸ ᱦᱳᱭ ᱟᱨᱚ ᱫᱤᱱ ᱦᱟᱸᱜ ᱵᱟᱠᱷᱟᱱ ᱦᱟᱸᱜ ᱪᱟᱞᱟᱜ ᱟᱵᱚ ᱚᱸᱻ ᱯᱷᱳᱱ ᱟᱞᱮ ᱱᱟᱦᱟᱸᱜ ᱦᱚᱭ ᱠᱟᱛᱷᱟ ᱫᱚ ᱟᱫᱚ ᱱᱚᱝᱠᱟᱜᱮ ᱵᱮᱥ ᱵᱟᱹᱲᱤᱡ ᱦᱮᱸ ᱦᱳᱭ ᱛᱚᱵᱮ ᱢᱟ ᱦᱳᱭ ᱛᱚᱵᱮ ᱡᱚᱦᱟᱨ ᱜᱮ ᱦᱳᱭ